ᱦᱳᱭ ᱤᱧᱦᱚᱸ ᱵᱮᱭᱟᱢ ᱠᱮᱞᱟᱥ ᱨᱤᱧ ᱥᱮᱞᱮᱫ ᱞᱮᱱ ᱛᱟᱦᱮᱱᱟ ᱵᱮᱭᱟᱢ ᱠᱮᱞᱟᱥ ᱵᱮᱭᱟᱢ ᱠᱮᱞᱟᱥ ᱨᱮᱫᱚ ᱟᱹᱰᱤ ᱟᱭᱢᱟ ᱞᱮᱠᱟᱱ ᱵᱮᱭᱟᱢ ᱠᱚ ᱠᱚᱨᱟᱣ ᱦᱚᱪᱚᱭᱮᱫ ᱞᱮ ᱛᱟᱦᱮᱱᱟ ᱪᱮᱫᱟᱜ ᱥᱮ ᱵᱮᱭᱟᱢ ᱠᱚᱨᱟᱣ ᱞᱮᱠᱷᱟᱱ ᱫᱚ ᱦᱚᱲᱢᱚ ᱠᱚ ᱴᱷᱤᱠ ᱛᱟᱦᱮᱱᱟ ᱟᱨ ᱱᱤᱭᱚᱢᱤᱛᱚ ᱥᱚᱨᱤᱨ ᱪᱚᱨᱪᱟ ᱞᱮᱠᱷᱟᱱ ᱪᱮᱫ ᱦᱚᱲᱢᱚ ᱯᱷᱤᱴ ᱛᱟᱦᱮᱱᱟ ᱟᱨ ᱟᱭᱢᱟ ᱠᱤᱪᱷᱩ ᱡᱮᱢᱚᱱ ᱨᱳᱜᱽ ᱠᱚ ᱦᱩᱭᱩᱜᱼᱟ ᱚᱱᱟ ᱠᱷᱚᱱ ᱦᱚᱸ ᱩᱰᱩᱠ ᱫᱟᱲᱮᱭᱟᱜᱼᱟ ᱡᱮᱢᱚᱱ ᱟᱭᱢᱟ ᱨᱳᱜᱽ ᱛᱟᱦᱮᱱᱟ ᱡᱮᱢᱚᱱ ᱟᱫᱷᱮᱢ ᱦᱚᱲᱟᱜ ᱫᱚ ᱞᱟᱡ ᱠᱚ ᱵᱚᱴᱷᱮᱜ ᱛᱟᱠᱚᱣᱟ ᱩᱱᱠᱩ ᱠᱚᱫᱚ ᱡᱮᱢᱚᱱ ᱱᱤᱭᱚᱢᱤᱛᱚ ᱵᱮᱭᱟᱢ ᱠᱚ ᱠᱚᱨᱟᱣ ᱞᱮᱠᱷᱟᱱ ᱚᱱᱟ ᱠᱚᱫᱚ ᱵᱟᱭ ᱦᱩᱭᱩᱜ ᱜᱮᱭᱟ ᱛᱳ ᱟᱨ ᱱᱤᱭᱚᱢᱤᱛᱚ ᱵᱮᱭᱟᱢ ᱠᱚᱨᱟᱣ ᱞᱮᱠᱷᱟᱱ ᱪᱤᱠᱟᱜᱼᱟ ᱦᱚᱲᱢᱚ ᱠᱚ ᱵᱷᱟᱹᱜᱤ ᱛᱟᱦᱮᱱᱟ ᱟᱨ ᱦᱚᱲᱢᱚ ᱠᱚ ᱵᱷᱟᱹᱜᱤ ᱛᱟᱦᱮᱱᱟ ᱟᱨ ᱦᱚᱲᱢᱚ ᱠᱚᱦᱚᱸ ᱵᱷᱹᱜᱤ ᱵᱩᱡᱷᱟᱹᱼᱟ ᱨᱟᱣᱟᱞ ᱥᱟᱺᱦᱤᱡ ᱚᱱᱟᱛᱤᱧ ᱞᱟᱹᱭᱟ ᱟᱵᱚᱦᱚᱸ ᱱᱤᱭᱚᱢᱤᱛᱚ ᱡᱚᱛᱚᱦᱚᱲ ᱵᱮᱭᱟᱢ ᱵᱚᱱ ᱠᱚᱨᱟᱣ ᱢᱟ